ᱚᱠᱟᱨᱮ ᱥᱟᱵ ᱟᱠᱟᱫᱟᱭ ᱤᱧ ᱥᱳᱱᱟᱦᱟᱨᱟ ᱠᱷᱚᱱᱤᱧ ᱞᱟᱹᱭᱮᱫᱟ ᱟᱢ ᱱᱟᱨᱥ ᱫᱤᱫᱤ ᱠᱟᱱ ᱜᱮᱭᱟᱢ ᱳ ᱦᱮᱛᱳ ᱤᱧ ᱠᱟᱹᱴᱤᱡ ᱚᱥᱩᱵᱤᱫᱷᱟ ᱨᱤᱧ ᱯᱟᱲᱟᱣ ᱟᱠᱟᱱᱟ ᱵᱚᱦᱚᱜ ᱦᱟᱹᱥᱩᱧ ᱠᱟᱱᱟ ᱟᱫᱚ ᱠᱤᱪᱷᱩ ᱪᱮᱫ ᱠᱚᱧ ᱡᱚᱢ ᱞᱮᱠᱷᱟᱱ ᱨᱩᱣᱟᱹ ᱠᱚᱧ ᱵᱮᱥᱚᱜᱼᱟ ᱠᱟᱹᱴᱤᱡ ᱞᱟᱹᱭᱤᱧ ᱢᱮ ᱨᱩᱣᱟᱹ ᱦᱚ ᱵᱚᱦᱚᱜ ᱦᱟᱹᱥᱩ ᱦᱚ

ᱨᱟᱱ ᱠᱚᱫᱚᱧ ᱡᱚᱢ ᱟᱥᱮ ᱵᱟᱝ ᱪᱮᱫ ᱦᱮ ᱤᱱᱟᱹᱜᱮ ᱚᱥᱩᱵᱤᱫᱷᱟ ᱫᱚ